ᱦᱮᱞᱳ ᱦᱮᱸ ᱱᱚᱣᱟ ᱵᱟᱵᱚᱱᱜᱷᱟᱹᱴᱤ ᱜᱮ ᱞᱟᱜᱟᱣ ᱠᱟᱱᱟ ᱪᱮ ᱟᱪᱪᱷᱟ ᱦᱮᱸ ᱦᱳᱭ ᱟᱹᱞᱤᱧ ᱱᱚᱣᱟ ᱵᱟᱹᱨᱤᱯᱟᱫᱟ ᱥᱮᱫ ᱠᱷᱚᱱ ᱞᱤᱧ ᱞᱟᱹᱭᱮᱫ ᱛᱟᱦᱮᱱ ᱦᱮᱸ ᱚᱱᱛᱮ ᱨᱮ ᱪᱮᱫᱞᱮᱠᱟ ᱫᱟᱸᱥᱟᱭ ᱮᱱᱮᱡ ᱠᱚ ᱦᱩᱭᱩᱜ ᱠᱟᱱ ᱜᱮᱭᱟ ᱪᱮ ᱡᱟᱦᱟᱸ ᱚᱱᱟ ᱫᱟᱸᱥᱟᱭ ᱮᱱᱮᱡ ᱠᱚᱟᱢ ᱩᱱᱟᱹᱜ ᱵᱟᱹᱞᱤᱧ ᱧᱮᱞ ᱠᱟᱜᱼᱟ ᱟᱫᱚ ᱚᱱᱟ ᱠᱚᱫᱚ ᱩᱱᱠᱩ ᱫᱚ ᱪᱮᱫᱞᱮᱠᱟ ᱠᱚ ᱥᱟᱡᱟᱜᱼᱟ ᱪᱮᱫ ᱠᱚᱠᱚ ᱪᱮᱠᱟᱭᱟ ᱚᱱᱟ ᱠᱚ ᱢᱟᱥᱮ ᱞᱟᱹᱭ ᱧᱚᱜ ᱟᱹᱞᱤᱧ ᱵᱤᱱ

ᱟᱪᱪᱷᱟ ᱦᱮᱸ ᱦᱮᱸ ᱚᱱᱟ ᱵᱷᱩᱣᱟᱹᱝ ᱵᱷᱩᱣᱟᱹᱝ ᱠᱚᱫᱚ ᱵᱟᱝᱟ ᱚᱱᱟ ᱠᱚ ᱵᱟᱹᱞᱤᱧ ᱧᱮᱞ ᱟᱠᱟᱫ ᱛᱮᱜᱮ ᱞᱤᱧ ᱱᱟᱦᱟᱜ ᱠᱩᱠᱞᱤ ᱠᱟᱱᱟ ᱦᱳᱭ ᱧᱮᱞᱢᱟ ᱚᱱᱠᱟᱢᱟ ᱵᱟᱹᱞᱤᱧ ᱧᱮᱞ ᱟᱠᱟᱜᱼᱟ ᱚᱱᱟᱛᱮᱧ ᱠᱩᱞᱤ ᱠᱟᱱᱟ ᱫᱟᱸᱥᱟᱭ ᱪᱮᱫ ᱞᱮᱠᱟ ᱠᱚ ᱮᱱᱮᱡᱟ ᱪᱮᱫ ᱠᱚᱠᱚ ᱚᱱᱟ ᱥᱟᱯᱟᱯ ᱠᱚ ᱛᱟᱠᱚ ᱨᱩᱻ ᱨᱩᱻᱣᱟᱜ ᱠᱚ ᱚᱱᱟ ᱠᱚᱜᱮ ᱱᱟᱦᱟᱜ ᱟᱹᱞᱤᱧ ᱫᱚ

ᱟᱪᱪᱷᱟ ᱚᱱᱟ ᱪᱮᱫᱞᱮᱠᱟ ᱥᱟᱰᱮᱭᱟ ᱟᱪᱪᱷᱟ ᱚᱱᱟ ᱥᱮᱨᱮᱧ ᱠᱚᱠᱚ ᱥᱮᱨᱮᱧᱟ ᱥᱮ ᱵᱟᱠᱚ ᱥᱮᱨᱮᱧᱟ

ᱦᱳᱭ ᱮᱱᱮᱡ ᱮᱱᱮᱡ ᱠᱚ

ᱦᱮᱸ ᱦᱮᱸ ᱚᱱᱠᱟᱱ ᱚᱻ ᱦᱳᱭ ᱟᱞᱮ ᱱᱚᱛᱮ ᱠᱚᱢᱟ ᱵᱟᱝᱟ ᱛᱚ ᱢᱮᱱᱠᱷᱟᱱ ᱚᱱᱟ ᱠᱷᱟᱹᱛᱤᱨ ᱚᱱᱟ ᱵᱟᱲᱟᱭ ᱥᱟᱱᱟᱭᱮᱫ ᱞᱤᱧᱟ ᱞᱟᱹᱭᱟ ᱠᱚ ᱫᱟᱸᱥᱟᱭ ᱮᱱᱮᱡ ᱟᱹᱰᱤ ᱵᱮᱥ ᱵᱩᱡᱷᱟᱹᱜᱼᱟ ᱚᱻ ᱢᱟᱥᱮ ᱥᱮᱨᱮᱧ ᱧᱚᱜ ᱵᱤᱱ ᱚᱻ ᱦᱚᱸ ᱢᱮᱱᱠᱷᱟᱱ ᱚᱱᱟ ᱚᱻ ᱚᱱᱟ ᱫᱚ ᱟᱫᱚ ᱛᱤᱱᱟᱹᱜ ᱦᱚᱲ ᱜᱟᱱ ᱠᱚ ᱛᱟᱦᱮᱱᱟ ᱚᱻ ᱩᱱᱠᱩ ᱫᱚ ᱢᱤᱫᱴᱟᱝ ᱜᱩᱨᱩᱯ ᱨᱮᱱᱟᱜ ᱚᱻ ᱦᱚᱸ ᱤᱠᱷᱟᱱ ᱩᱱᱠᱩ ᱫᱚ ᱚᱱᱠᱟ ᱫᱤᱥᱚᱢ ᱜᱚᱴᱟ ᱱᱚᱣᱟ ᱠᱚᱨᱮ ᱠᱚ ᱫᱟᱬᱟᱱᱟ ᱪᱮ ᱚᱻ ᱚᱻ ᱩᱱᱠᱩ ᱫᱚ ᱦᱟᱜ ᱚᱱᱟ ᱵᱚᱸᱜᱟ ᱠᱚ ᱟᱥᱮᱱ ᱠᱚ ᱞᱮᱠᱟ ᱠᱚ ᱠᱟᱱᱟ ᱠᱚ ᱯᱟᱞᱮᱱ ᱥᱮ ᱪᱮᱫᱞᱮᱠᱟ